ᱤᱧ ᱫᱚ ᱫᱟᱨᱮᱼᱱᱟᱹᱲᱤ ᱵᱟᱲᱦᱟᱣ ᱞᱟᱹᱜᱤᱫ ᱡᱚᱛᱚ ᱠᱷᱚᱱ ᱢᱟᱲᱟᱝ ᱫᱚ ᱡᱚ ᱡᱟᱦᱟᱸ ᱞᱮᱠᱟ ᱦᱩᱭᱱᱟ ᱡᱚᱡᱚ ᱫᱟᱨᱮ ᱩᱞ ᱫᱟᱨᱮ ᱟᱢᱲᱟ ᱫᱟᱨᱮ ᱠᱟᱡᱩ ᱫᱟᱨᱮ ᱱᱚᱣᱟ ᱠᱚᱧ ᱨᱚᱦᱚᱭᱟ ᱱᱚᱣᱟ ᱠᱚ ᱨᱚᱦᱚᱭ ᱠᱟᱛᱮᱫ ᱪᱮᱫ ᱞᱮᱠᱟ ᱵᱟᱦᱟᱜᱼᱟ ᱵᱟᱦᱟ ᱠᱟᱛᱮᱫ ᱦᱚᱸ ᱟᱹᱰᱤ ᱱᱟᱯᱟᱭ ᱧᱮᱞᱚᱜᱼᱟ ᱟᱨ ᱟᱵᱚ ᱡᱟᱦᱟᱸ ᱞᱮᱠᱟᱱᱟᱜ ᱡᱷᱟᱲᱠᱷᱚᱸᱰ ᱨᱮ ᱫᱟᱨᱮ ᱱᱟᱹᱲᱤ ᱵᱟᱝᱠᱷᱟᱱ ᱫᱚ ᱪᱮᱫ ᱦᱚᱸ ᱵᱟᱝᱟ ᱫᱟᱨᱮᱼᱱᱟᱹᱲᱤ ᱛᱟᱦᱮᱱᱟ ᱛᱤᱱᱟᱹᱜ ᱵᱷᱳᱨ ᱩᱱᱟᱹᱜ ᱵᱷᱳᱨ ᱜᱮ ᱦᱚᱲ ᱦᱚᱸ ᱡᱤᱣᱮᱫ ᱵᱚᱱ ᱛᱟᱦᱮᱱᱟ ᱫᱟᱨᱮᱼᱱᱟᱹᱲᱤ ᱡᱩᱫᱤ ᱵᱟᱝᱟ ᱮᱱᱠᱷᱟᱱ ᱢᱟᱹᱱᱢᱤ ᱦᱚᱸ ᱵᱟᱝᱟ ᱚᱱᱟᱛᱮ ᱡᱤᱣᱚᱫ ᱡᱤᱵᱚᱱ ᱨᱮᱫᱚ ᱫᱟᱨᱮᱼᱱᱟᱹᱲᱤ ᱫᱚ ᱨᱚᱦᱚᱭ ᱫᱚᱨᱠᱟᱨ ᱠᱟᱱ ᱜᱮᱭᱟ ᱛᱟᱦᱮᱸ ᱦᱚᱸ ᱫᱚᱨᱠᱟᱨ ᱠᱟᱱ ᱜᱮᱭᱟ ᱡᱟᱦᱟᱸ ᱞᱮᱠᱟ ᱦᱩᱭᱱᱟ ᱡᱚ ᱡᱤᱱᱤᱥ ᱡᱟᱦᱟᱸᱞᱮᱠᱟ ᱢᱮᱱ ᱠᱮᱜᱼᱟ ᱡᱚᱡᱚ ᱡᱚᱡᱚ ᱡᱟᱦᱟᱸ ᱞᱮᱠᱟ ᱵᱟᱦᱟᱭᱮᱱᱟ ᱡᱚᱭᱮᱱᱟ ᱵᱟᱦᱟ ᱠᱟᱛᱮᱫ ᱦᱚᱸ ᱟᱹᱰᱤ ᱱᱟᱯᱟᱭ ᱧᱮᱞᱚᱜᱼᱟ ᱟᱨ ᱚᱱᱟ ᱫᱚ ᱚᱠᱛᱚ ᱨᱮ ᱵᱟᱦᱟᱜᱼᱟ ᱚᱠᱛᱚ ᱨᱮ ᱧᱩᱨᱩᱜᱼᱟ ᱟᱨ ᱚᱠᱛᱚ ᱨᱮᱜᱮ ᱡᱚᱜᱼᱟ ᱡᱟᱦᱟᱸᱞᱮᱠᱟ ᱡᱩᱫᱤ ᱡᱚᱡᱚ ᱡᱚᱡᱚ ᱦᱚᱸ ᱟᱹᱰᱤ ᱰᱷᱮᱨ ᱡᱚᱜᱼᱟ ᱡᱚᱡᱚ ᱫᱚ ᱥᱳᱨ ᱥᱟᱦᱟᱨ ᱦᱚᱲ ᱥᱮ ᱟᱵᱚ ᱢᱟᱹᱱᱢᱤ ᱦᱚᱲᱟᱜ ᱡᱤᱵᱚᱱ ᱵᱟᱧᱪᱟᱣ ᱠᱟᱛᱮᱫ ᱫᱚᱦᱚᱭᱟᱭ ᱤᱱᱟᱹ ᱠᱟᱛᱮᱫ ᱟᱵᱚ ᱡᱚᱡᱚ ᱦᱚᱸᱵᱚᱱ ᱡᱚᱢ ᱜᱮᱭᱟ ᱡᱚᱡᱚ ᱵᱚᱱ ᱡᱚᱢᱟ ᱡᱚᱡᱚ ᱡᱚᱢ ᱠᱟᱛᱮᱫ ᱡᱟᱦᱟᱸ ᱞᱮᱠᱟ ᱟᱵᱚ ᱡᱟᱝ ᱡᱟᱦᱟᱸ ᱨᱮᱜᱮ ᱵᱚᱱ ᱜᱤᱰᱤ ᱠᱮᱜᱼᱟ ᱚᱸᱰᱮ ᱜᱮ ᱟᱨᱦᱚᱸ ᱫᱟᱨᱮᱭᱮᱱ ᱜᱮ ᱡᱚᱡᱚ ᱦᱚᱸ ᱩᱞ ᱦᱚᱸ ᱩᱞ ᱦᱚᱸ ᱚᱱᱠᱟ ᱜᱮ ᱟᱵᱚ ᱵᱚᱱ ᱡᱚᱢᱟ ᱟᱨ ᱚᱱᱟ ᱤᱭᱟᱹᱜᱼᱟ ᱤᱭᱟᱹᱜᱼᱟ ᱟᱨᱦᱚᱸ ᱚᱱᱟᱛᱮ ᱤᱭᱟᱹᱜᱼᱟ ᱫᱟᱨᱮ ᱡᱚ ᱠᱟᱛᱮᱫ ᱟᱨᱚ ᱚᱱᱟ ᱜᱮ ᱦᱟᱸᱰᱮᱼᱱᱟᱰᱮ ᱵᱚᱱ ᱨᱚᱦᱚᱭᱟ ᱡᱟᱝ ᱡᱟᱦᱟᱸ ᱞᱮᱠᱟ ᱩᱞ ᱫᱟᱨᱮ ᱞᱟᱹᱜᱤᱫ ᱡᱩᱫᱤ ᱢᱤᱫᱴᱤᱡ ᱵᱟᱜᱟᱱ ᱞᱮᱠᱟ ᱵᱚᱱ ᱵᱮᱱᱟᱣᱟ ᱚᱱᱟ ᱦᱚᱸᱵᱚᱱ ᱵᱮᱱᱟᱣ ᱫᱟᱲᱮᱭᱟᱜᱼᱟ ᱩᱞ ᱫᱟᱨᱮ ᱨᱚᱦᱚᱭ ᱞᱟᱹᱜᱤᱫ ᱡᱚᱛᱚ ᱠᱷᱚᱱ ᱢᱟᱲᱟᱝ ᱫᱚ ᱟᱵᱚ ᱫᱚ ᱰᱷᱚᱲᱟ ᱵᱚᱱ ᱞᱟᱹᱭᱟ ᱰᱷᱚᱲᱟ ᱞᱟ ᱠᱟᱛᱮᱫ ᱩᱞ ᱩᱞ ᱵᱚᱱ ᱩᱞ ᱡᱟᱝ ᱛᱮᱫ ᱵᱚᱱ ᱫᱚᱦᱚᱭᱟ ᱚᱱᱟ ᱫᱚᱦᱚ ᱠᱟᱛᱮ ᱚᱸᱰᱮ ᱦᱟᱥᱟ ᱵᱚᱱ ᱮᱢᱟᱜᱼᱟ ᱢᱟᱱᱮ ᱚᱱᱟ ᱩᱞ ᱫᱟᱨᱮ ᱨᱮᱱᱟᱜ ᱩᱞ ᱡᱚ ᱦᱤᱥᱟᱹᱵ ᱛᱮ ᱠᱟᱹᱡ ᱜᱩᱨᱤᱡ ᱵᱚᱱ ᱮᱢᱟᱜᱼᱟ ᱟᱨ ᱚᱸᱰᱮ ᱵᱚᱱ ᱫᱚᱦᱚ ᱠᱟᱜᱼᱟ ᱟᱨ ᱚᱸᱰᱮ ᱜᱩᱨᱤᱡ ᱤᱭᱟᱹ ᱠᱟᱛᱮ ᱢᱮᱥᱟ ᱠᱟᱛᱮᱫ ᱵᱚᱱ ᱫᱚᱦᱚᱭᱟ ᱟᱨ ᱚᱸᱰᱮ ᱩᱞ ᱫᱟᱨᱮ ᱵᱚᱱ ᱤᱭᱟᱹ ᱩᱞ ᱡᱚ ᱵᱚᱱ ᱮᱢᱟᱜᱼᱟ ᱟᱨ ᱩᱞ ᱡᱚ ᱮᱢ ᱠᱟᱛᱮᱫ ᱚᱱᱟ ᱟᱨᱦᱚᱸ ᱵᱚᱱ ᱯᱚᱴᱚᱢ ᱨᱩᱣᱟᱹᱲ ᱠᱟᱜᱼᱟ ᱦᱟᱥᱟ ᱛᱮ ᱟᱨ ᱚᱸᱰᱮ ᱫᱟᱜ ᱵᱚᱱ ᱫᱩᱞᱟᱜᱼᱟ ᱫᱟᱜ ᱫᱩᱞ ᱠᱟᱛᱮᱫ ᱵᱟᱹᱭ ᱵᱟᱹᱭ ᱛᱮ ᱢᱟᱱᱮ ᱟᱭᱟᱜ ᱤᱭᱟᱹᱛᱮ ᱩᱱᱟ ᱫᱚ ᱵᱟᱹᱭ ᱵᱟᱹᱭ ᱛᱮ ᱩᱰᱩᱠᱚᱜᱼᱟ ᱩᱰᱩᱠᱚᱜᱼᱟ ᱥᱮᱬᱟᱜᱼᱟ ᱚᱱᱠᱟ ᱜᱮ ᱢᱟᱱᱮ ᱚᱸᱰᱮ ᱫᱚ ᱡᱟᱦᱟᱸ ᱛᱤᱱᱟᱹᱜ ᱥᱮᱬᱟ ᱛᱮ ᱡᱟᱦᱟᱸ ᱞᱮᱠᱟ ᱦᱩᱭᱱᱟ ᱠᱚᱢ ᱥᱮ ᱠᱚᱢ ᱢᱤᱫ ᱵᱤᱜᱷᱟᱹ ᱤᱭᱟ ᱯᱷᱤᱨ ᱵᱟᱨ ᱵᱤᱜᱷᱟᱹ ᱜᱟᱱ ᱤᱧ ᱩᱱᱟᱹᱜ ᱥᱮᱬᱟ ᱛᱮ ᱨᱚᱦᱚᱭ ᱥᱟᱱᱟ ᱟᱠᱟᱫᱤᱧᱟᱹ ᱤᱠᱷᱟᱹᱱ ᱡᱩᱫᱤ ᱩᱱᱟᱹᱜ ᱥᱮᱬᱟ ᱛᱮ ᱩᱞᱤᱧ ᱨᱚᱦᱚᱭᱟ ᱮᱱᱠᱷᱟᱱ ᱩᱱᱟᱹᱜ ᱥᱮᱬᱟ ᱛᱮ ᱜᱚᱴᱟ ᱤᱧᱤᱧ ᱤᱭᱟᱹᱭᱟ ᱟᱨ ᱩᱞᱤᱧ ᱨᱚᱦᱚᱭᱟ ᱩᱞ ᱨᱚᱦᱚᱭ ᱠᱟᱛᱮᱫ ᱡᱟᱦᱟᱸ ᱛᱤᱥ ᱚᱱᱟ ᱡᱚᱜᱼᱟ ᱡᱚ ᱠᱟᱛᱮᱫ ᱤᱧ ᱫᱚ ᱚᱱᱟ ᱫᱚ ᱵᱮᱨᱮᱞ ᱨᱮᱦᱚᱧ ᱜᱚᱫ ᱠᱟᱛᱮᱧ ᱟᱹᱠᱷᱨᱤᱧ ᱫᱟᱲᱮᱭᱟᱜᱼᱟ ᱟᱨ ᱤᱭᱟ ᱯᱷᱤᱨ ᱵᱤᱞᱤ ᱠᱟᱛᱮᱫ ᱦᱚᱸᱧ ᱟᱹᱠᱷᱨᱤᱧ ᱫᱟᱲᱮᱭᱟᱜᱼᱟ ᱡᱟᱦᱟᱸᱞᱮᱠᱟ ᱦᱚᱲᱟᱜ ᱞᱟᱡ ᱨᱮᱦᱚᱸ ᱵᱤᱜᱼᱟ ᱦᱚᱲ ᱡᱚᱢ ᱥᱟᱱᱟ ᱠᱚᱣᱟ ᱞᱟᱡ ᱵᱟᱭ ᱵᱤᱜ ᱨᱮᱦᱚᱸ ᱢᱚᱱᱮ ᱛᱚ ᱢᱚᱱᱮ ᱨᱮᱠᱚ ᱡᱚᱢᱟᱠᱚ ᱢᱚᱱᱮ ᱨᱮ ᱠᱩᱥᱤ ᱠᱚ ᱵᱩᱡᱷᱟᱹᱣᱟ ᱚᱱᱠᱟᱼᱚᱱᱠᱟ ᱛᱮ ᱫᱟᱨᱮᱼᱱᱟᱹᱲᱤ ᱫᱚ ᱥᱟᱱᱟᱢ ᱡᱚᱜᱮ ᱚᱱᱠᱟ ᱜᱮᱵᱚᱱ ᱨᱚᱦᱚᱭᱟ ᱟᱨ ᱚᱱᱠᱟ ᱜᱮ ᱤᱭᱟᱹᱜᱼᱟ ᱰᱷᱮᱨᱚᱜᱼᱟ ᱚᱱᱠᱟ ᱛᱮᱜᱮ ᱡᱚ ᱵᱚᱱ ᱨᱚᱦᱚᱭ ᱠᱟᱛᱮᱫ ᱟᱨᱵᱚᱱ ᱡᱚᱢᱟ ᱚᱱᱟᱜᱮ ᱚᱱᱟ ᱛᱮᱜᱮ ᱢᱟᱱᱮ ᱟᱯᱱᱟᱨ ᱢᱟᱹᱱᱢᱤ ᱮᱠᱞᱟ ᱫᱚ ᱵᱟᱝᱟ ᱢᱟᱱᱮ ᱫᱟᱨᱮ ᱦᱚᱸ ᱪᱮᱦᱨᱟ ᱧᱮᱞᱚᱜᱼᱟ ᱫᱷᱟᱹᱨᱛᱤ ᱦᱚᱸ ᱪᱮᱦᱨᱟ ᱧᱮᱞᱚᱜᱼᱟ ᱪᱮᱬᱮ ᱪᱤᱯᱨᱩᱫ ᱦᱚᱸᱠᱚ ᱡᱚᱢᱟ ᱢᱟᱹᱱᱢᱤ ᱦᱚᱸᱵᱚᱱ ᱡᱚᱢᱟ ᱚᱱᱟ ᱛᱮᱜᱮ ᱥᱟᱱᱟᱢᱟᱜ ᱱᱟᱯᱟᱭᱚᱜᱼᱟ ᱟᱨ ᱞᱟᱹᱭᱟᱠᱚ ᱡᱟᱦᱟᱸᱨᱮ ᱫᱟᱨᱮᱼᱱᱟᱹᱲᱤ ᱛᱟᱦᱮᱱᱟ ᱚᱸᱰᱮ ᱫᱚ ᱫᱟᱜᱼᱡᱟᱹᱯᱩᱫ ᱫᱚ ᱦᱤᱡᱩᱜ ᱜᱮᱭᱟ ᱟᱨ ᱫᱟᱜᱼᱡᱟᱹᱯᱩᱫ ᱦᱤᱡᱩᱜᱼᱟ ᱛᱚᱵᱮ ᱛᱚ ᱫᱟᱨᱮ ᱱᱟᱹᱲᱤ ᱦᱚᱸ ᱪᱮᱦᱨᱟ ᱧᱮᱞᱚᱜᱼᱟ ᱚᱱᱟᱛᱮ ᱫᱟᱨᱮ ᱡᱩᱫᱤᱧ ᱨᱚᱦᱚᱭᱟ ᱮᱱᱠᱷᱟᱱ ᱚᱸᱰᱮ ᱫᱚ ᱫᱟᱜ ᱫᱚᱧ ᱫᱩᱞᱟᱜ ᱜᱮᱭᱟ ᱚᱱᱟ ᱫᱚ ᱦᱩᱭᱱᱟ ᱤᱧ ᱫᱩᱧ ᱵᱟᱜᱟᱱ ᱠᱮᱜᱼᱟ ᱡᱟᱦᱟᱸ ᱞᱮᱠᱟ ᱚᱲᱟᱜ ᱠᱚᱨᱮ ᱵᱟᱦᱟ ᱫᱟᱨᱮ ᱠᱚᱧ ᱨᱚᱦᱚᱭ ᱠᱟᱜᱼᱱᱟ ᱟᱹᱰᱤ ᱨᱚᱠᱚᱢ ᱵᱟᱦᱟ ᱢᱮᱱᱟᱜᱼᱟ ᱟᱭᱢᱟ ᱵᱟᱦᱟ ᱡᱟᱦᱟᱸ ᱞᱮᱠᱟ ᱦᱩᱭᱱᱟ ᱡᱚᱵᱟ ᱵᱟᱦᱟ ᱠᱩᱥᱱᱤ ᱵᱟᱦᱟ ᱛᱚᱣᱟ ᱵᱟᱦᱟ ᱟᱹᱰᱤ ᱨᱚᱠᱚᱢ ᱧᱩᱛᱩᱢ ᱢᱮᱱᱟᱜᱼᱟ ᱟᱱᱤᱡ ᱵᱟᱦᱟ ᱠᱟᱜᱚᱡᱽ ᱵᱟᱦᱟ ᱡᱟᱦᱟᱸ ᱞᱮᱠᱟ ᱤᱧ ᱫᱩᱣᱟᱹᱨ ᱨᱤᱧ ᱫᱚᱦᱚ ᱫᱩᱣᱟᱹᱨ ᱨᱤᱧ ᱨᱚᱦᱚᱭ ᱠᱟᱜᱼᱱᱟ ᱱᱟᱹᱲᱤ ᱨᱟᱠᱟᱵ ᱮᱱᱟ ᱫᱩᱣᱟᱹᱨ ᱫᱩᱣᱟᱹᱨ ᱛᱮ ᱡᱩᱫᱤ ᱤᱧᱤᱧ ᱥᱚᱡᱷᱮ ᱠᱟᱜᱼᱱᱟ ᱚᱱᱟ ᱦᱚᱸ ᱟᱹᱰᱤ ᱱᱟᱯᱟᱭ ᱧᱮᱞᱱᱟ ᱦᱟᱹᱨᱭᱟᱹᱲ ᱜᱮ ᱚᱱᱠᱟ ᱠᱟᱛᱮᱫ ᱜᱮ ᱫᱟᱨᱮ ᱱᱟᱹᱲᱤ ᱨᱮᱭᱟᱜ ᱤᱭᱟᱹ ᱫᱚ ᱵᱟᱦᱟᱜᱼᱟ ᱫᱟᱨᱮᱼᱱᱟᱹᱲᱤ ᱤᱱᱠᱟᱹ ᱛᱮᱜᱮ ᱪᱮᱦᱨᱟ ᱧᱮᱞᱚᱜᱼᱟ ᱟᱨ ᱚᱱᱟ ᱛᱮᱜᱮ ᱵᱟᱦᱟᱜᱼᱟ